ᱦᱮᱞᱳ ᱡᱚᱦᱟᱨ ᱡᱚᱦᱟᱨ ᱦᱮᱸ ᱱᱟᱯᱟᱭᱜᱤ ᱟᱢ ᱱᱟᱯᱟᱭ ᱜᱮᱛᱚ

ᱟᱫᱚ ᱢᱮᱱᱫᱟᱹᱧ ᱤᱧ ᱪᱮᱫ ᱞᱟᱹᱜᱤᱫ ᱮᱢ ᱦᱚᱦᱚ ᱟᱠᱟᱫᱤᱧᱟᱹ ᱦᱮᱸ ᱦᱮᱸ ᱦᱮᱸ ᱦᱮᱸ ᱟᱪᱷᱟ ᱟᱪᱷᱟ ᱟᱹᱰᱤ ᱱᱟᱯᱟᱭ ᱠᱟᱛᱷᱟ ᱦᱮᱸ ᱟᱸᱡᱚᱢ ᱫᱚ ᱯᱟᱥᱮᱡ ᱤᱧ ᱟᱸᱡᱚᱢ ᱞᱮᱫᱟ ᱥᱟᱺᱜᱤᱧ ᱠᱷᱚᱡ ᱤᱧ ᱟᱸᱡᱚᱢ ᱞᱮᱫᱟ ᱟᱫᱚ ᱛᱤᱱᱟᱹᱜ ᱜᱟᱱ ᱥᱟᱹᱨᱤᱧ ᱟᱸᱡᱚᱢ ᱟᱠᱟᱫᱟᱥᱮ ᱪᱮᱫ ᱤᱧ ᱟᱸᱡᱚᱢ ᱟᱠᱟᱫᱟ ᱚᱱᱟᱜᱤ ᱟᱨᱚ ᱰᱷᱮᱨ ᱥᱟᱺᱦᱤᱡᱛᱮ ᱟᱸᱡᱚᱢ ᱥᱟᱱᱟᱧ ᱫᱤᱧ ᱠᱟᱱᱟ ᱟᱫᱚ ᱟᱯᱮᱫᱚ ᱛᱟᱦᱚᱞᱮ ᱚᱱᱮ ᱯᱩᱛᱷᱤᱠᱚᱯᱮ ᱩᱰᱩᱠ ᱵᱟᱲᱟᱭᱫᱟ ᱢᱮᱜᱟᱡᱤᱱ ᱴᱮᱜᱟᱡᱤᱱ ᱠᱟᱹᱴᱤᱡ ᱠᱟᱹᱴᱤᱡ ᱟᱨᱠᱤ ᱚᱞᱵᱤᱞ ᱥᱮ ᱪᱟᱸᱫᱚ ᱨᱮ ᱢᱤᱫᱴᱮᱡ ᱠᱟᱹᱦᱤᱱᱤ ᱛᱟᱦᱮᱱᱟ ᱚᱱᱮ ᱜᱚᱞᱯᱚ ᱛᱟᱯᱚᱨᱮ ᱚᱱᱚᱲᱦᱮᱸ ᱥᱤᱨᱤᱧᱠᱚ ᱛᱟᱦᱮᱱᱟ ᱟᱨ ᱥᱚᱢᱟᱡ ᱵᱟᱵᱚᱫ ᱛᱮ ᱟᱨ ᱚᱞᱚᱜ ᱯᱟᱲᱦᱟᱜ ᱤᱭᱟᱹ ᱥᱟᱥᱛᱷᱚ ᱵᱤᱵᱷᱟᱜ ᱛᱮᱦᱚ ᱟᱵᱚ ᱪᱮᱫ ᱞᱮᱠᱟᱨᱮ ᱟᱵᱚᱣᱟᱜ ᱦᱚᱲᱢᱚ ᱢᱚᱸᱡᱽ ᱛᱟᱦᱮᱱᱟ ᱵᱟᱝ ᱛᱟᱦᱮᱱᱟ ᱱᱚᱜᱼᱚ ᱱᱟᱠᱚ ᱟᱨᱠᱤ ᱟᱵᱚᱣᱟᱜ ᱯᱚᱨᱚᱵ ᱯᱟᱹᱞᱤ ᱴᱷᱤᱠᱴᱷᱟᱠ ᱟᱥᱮ ᱵᱟᱝ ᱟᱵᱚᱣᱟᱜ ᱯᱚᱨᱚᱵ ᱯᱟᱹᱞᱤᱫᱚ ᱚᱠᱟ ᱚᱠᱟ ᱥᱚᱢᱚᱭ ᱵᱚᱱ ᱯᱚᱨᱚᱵ ᱯᱟᱹᱞᱤᱜᱼᱟ ᱟᱨ ᱟᱨ ᱚᱞᱚᱜ ᱯᱟᱲᱦᱟᱜ ᱥᱮᱫᱛᱮ ᱟᱵᱚ ᱪᱮᱫᱞᱮᱠᱟ ᱚᱞᱚᱜ ᱯᱟᱲᱦᱟᱜ ᱡᱟᱛᱮ ᱟᱵᱚᱵᱚᱱ ᱡᱳᱨᱫᱟᱲᱮᱜ ᱞᱟᱦᱟᱥᱮᱫ ᱵᱚᱱ ᱥᱮᱱ ᱫᱟᱲᱮᱭᱟᱜ ᱱᱚᱜᱚᱱᱟᱠᱚ ᱠᱟᱛᱷᱟᱠᱚ ᱟᱫᱚ ᱟᱹᱰᱤ ᱟᱹᱰᱤ ᱨᱟᱹᱥᱠᱟᱹ ᱨᱮᱭᱟᱜ ᱠᱟᱛᱷᱟ ᱠᱟᱱ ᱜᱮᱭᱟ ᱱᱚᱶᱟᱫᱚ ᱫᱤᱥᱟᱹᱢ ᱦᱚᱲᱠᱚ ᱵᱟᱲᱟᱭ ᱦᱚᱪᱚᱣᱟᱱ ᱟᱨᱠᱚ ᱵᱟᱰᱟᱭᱢᱟ ᱟᱞᱮᱦᱚᱸ ᱱᱚᱸᱰᱮ ᱱᱚᱶᱟ ᱥᱚᱝᱥᱛᱷᱟ ᱠᱷᱚᱱ ᱢᱤᱫᱴᱮᱱ ᱯᱚᱛᱨᱤᱠᱟ ᱩᱰᱩᱠᱚᱜ ᱠᱟᱱᱟ ᱟᱪᱷᱟ ᱟᱪᱷᱟ ᱴᱷᱤᱠ ᱜᱮᱭᱟ ᱟᱵᱚᱫᱚ ᱨᱮᱸᱜᱮᱡ ᱦᱚᱲ ᱠᱟᱱᱟ ᱵᱚᱱᱛᱚ ᱟᱫᱚ ᱚᱸᱰᱮ ᱡᱚᱫᱤ ᱵᱤᱱ ᱯᱚᱭᱟᱥᱛᱮ ᱪᱤᱠᱤᱛᱥᱟ ᱨᱮᱱᱟᱜ ᱵᱮᱵᱚᱥᱛᱟ ᱛᱟᱦᱮᱱ ᱠᱷᱟᱱ ᱢᱟᱛᱚ ᱟᱹᱰᱤ ᱢᱚᱸᱡᱽ ᱟᱨ ᱟᱨ ᱵᱷᱟᱵᱱᱟ ᱦᱚᱸ ᱟᱹᱰᱤ ᱥᱚᱨᱮᱥ ᱜᱮᱭᱟ ᱟᱫᱚ ᱱᱚᱝᱠᱟ ᱠᱟᱹᱢᱤ ᱤᱫᱤ ᱞᱮᱠᱷᱟᱱ ᱫᱚ ᱵᱟᱥᱮᱡ ᱟᱨᱦᱚᱸ ᱟᱹᱰᱤ ᱢᱚᱸᱡᱽ

ᱟᱪᱷᱟ ᱟᱪᱷᱟ ᱟᱪᱷᱟ ᱟᱪᱷᱟ ᱟᱪᱷᱟ ᱟᱪᱷᱟ ᱟᱪᱪᱷᱟ ᱟᱫᱚ ᱚᱱᱟᱫᱚ ᱚᱞ ᱫᱚᱦᱚ ᱠᱟᱜᱠᱷᱟᱱ ᱟᱹᱰᱤ ᱛᱟᱭᱚᱢ ᱫᱟᱨᱟᱢ ᱟᱢ ᱪᱮᱫ ᱨᱳᱜᱨᱮᱢ ᱯᱟᱲᱟᱣ ᱞᱮᱱᱟ ᱵᱟᱢ ᱯᱟᱲᱟᱣ ᱞᱮᱱᱟ ᱵᱚᱞᱮ ᱟᱹᱰᱤ ᱟᱞᱜᱟᱛᱮ ᱚᱱᱟᱫᱚ ᱛᱟᱭᱚᱢ ᱫᱟᱨᱟᱢ ᱡᱮ ᱨᱩᱣᱟᱹ ᱞᱮᱱᱠᱷᱟᱱ ᱩᱱᱤ ᱡᱮ ᱰᱟᱠᱛᱚᱨ ᱡᱮ ᱪᱤᱠᱤᱛᱥᱚᱠ ᱟᱹᱰᱤ ᱟᱞᱜᱟᱛᱮᱭ ᱵᱩᱡᱷᱟᱹᱣ ᱫᱟᱲᱮᱭᱟᱜᱼᱟ ᱟᱨ ᱚᱱᱠᱟ ᱞᱮᱠᱟ ᱨᱟᱱᱦᱚᱭ ᱮᱢ ᱫᱟᱲᱮ ᱟᱭᱟ ᱚᱱᱟᱫᱚ ᱟᱹᱰᱤ ᱟᱹᱰᱤ ᱢᱚᱸᱡᱽ ᱟᱨ ᱪᱤᱱᱛᱟ ᱵᱷᱟᱵᱱᱟ ᱨᱮᱭᱟᱜ ᱫᱤᱥ ᱦᱩᱫᱤᱥ ᱠᱟᱱᱟ ᱵᱚᱱᱫᱚᱭᱮᱱᱟ ᱦᱮᱸ ᱦᱮᱸ ᱦᱮᱸ ᱚ ᱟᱪᱷᱟ ᱟᱪᱷᱟ ᱦᱮᱸ ᱦᱮᱸ

ᱦᱮᱸ ᱱᱚᱜᱚᱱᱟ ᱠᱚ ᱟᱯᱮᱭᱟᱜ ᱡᱮ ᱯᱚᱨᱤᱠᱚᱞᱯᱚᱱᱟ ᱫᱚ ᱟᱹᱰᱤ ᱢᱚᱸᱡᱽ ᱟᱨᱚ ᱚᱱᱟ ᱠᱟᱹᱢᱤ ᱱᱟᱱᱟ ᱦᱩᱱᱟᱹᱨ ᱠᱟᱹᱢᱤ ᱮᱠᱥᱚᱫᱤᱱ ᱠᱟᱹᱢᱤ ᱱᱚᱛᱮᱢᱟ ᱪᱟᱵᱟᱭᱮᱱ ᱥᱤᱢ ᱥᱩᱠᱨᱤ ᱢᱮᱨᱚᱢ ᱵᱷᱤᱰᱤ ᱟᱹᱥᱩᱞ ᱠᱟᱛᱮᱫ ᱨᱮᱦᱚᱸ ᱩᱯᱟᱨᱡᱚᱱ ᱨᱮᱭᱟᱜ ᱢᱤᱫᱴᱟᱝ ᱟᱹᱰᱤ ᱢᱟᱨᱟᱝ ᱛᱟᱦᱮᱱ ᱨᱮᱭᱟᱜ ᱚᱨᱥᱚᱝ ᱱᱚᱶᱟᱫᱚ ᱴᱷᱤᱠ ᱜᱮᱭᱟ ᱟᱯᱮ ᱱᱚᱝᱠᱟᱜᱮ ᱟᱯᱮᱭᱟᱜ ᱠᱟᱹᱢᱤ ᱫᱚ ᱞᱟᱦᱟ ᱤᱫᱤᱭᱯᱮ ᱟᱨ ᱟᱯᱮᱭᱟᱜ ᱡᱟᱦᱟᱸ ᱢᱮᱜᱟᱡᱤᱱ ᱥᱮ ᱯᱚᱛᱨᱤᱠᱟ ᱚᱱᱟ ᱟᱹᱰᱤ ᱢᱚᱸᱡᱽᱛᱮ ᱪᱟᱞᱟᱣ ᱦᱚᱪᱚᱣᱟᱱ ᱫᱤᱥᱚᱢ ᱦᱚᱲᱠᱚ ᱵᱟᱰᱟᱭ ᱦᱚᱪᱚᱣᱟᱱ ᱱᱚᱶᱟ ᱥᱚᱝᱥᱛᱷᱟ ᱠᱷᱚᱱ ᱢᱤᱫᱴᱟᱝ ᱠᱚ ᱠᱟᱹᱢᱤᱭᱮᱫᱟ ᱥᱚᱢᱟᱡ ᱨᱮᱭᱟᱜ ᱠᱚ ᱠᱟᱹᱢᱤᱭᱮᱫᱟ ᱮᱴᱟᱜ ᱮᱴᱟᱜ ᱛᱤᱨᱮ ᱠᱟᱹᱢᱤ ᱥᱮ ᱦᱚᱲ ᱵᱟᱠᱚ ᱵᱟᱰᱟᱭ ᱚᱱᱟ ᱜᱮᱠᱚ ᱵᱟᱰᱟᱭ ᱦᱚᱪᱚᱣᱟᱱᱢᱟ ᱢᱟ ᱮᱱᱠᱷᱟᱱ ᱡᱚᱦᱟᱨᱜᱤ